ᱟᱭᱢᱟ ᱨᱚᱠᱚᱢ ᱨᱤᱛᱩ ᱢᱮᱱᱟᱜᱼᱟ ᱡᱮᱢᱚᱱ ᱨᱮᱭᱟ ᱨᱮᱭᱟᱲ ᱫᱤᱱ ᱫᱟᱜ ᱫᱤᱱ ᱨᱟᱵᱟᱝ ᱫᱤᱱ ᱥᱤᱛᱩᱝ ᱫᱤᱱ ᱱᱤᱨᱚᱱ ᱫᱤᱱ ᱦᱮᱢᱟᱞ ᱫᱤᱱ ᱥᱤᱛᱩᱝ ᱫᱤᱱ ᱫᱚ ᱡᱟᱦᱟᱸ ᱞᱮᱠᱟ ᱥᱤᱛᱩᱝ ᱩᱪᱤᱛ ᱚᱱᱠᱟ ᱫᱚ ᱵᱟᱭ ᱥᱤᱛᱩᱝ ᱛᱮ ᱫᱚᱢᱮ ᱵᱮᱥᱤ ᱜᱮ ᱥᱤᱛᱩᱝ ᱛᱮ ᱟᱨ ᱥᱤᱛᱩᱝ ᱫᱤᱱ ᱫᱚ ᱫᱚᱢᱮ ᱠᱤᱪᱷᱩ ᱧᱮᱞ ᱧᱟᱢᱚᱜ ᱛᱮ ᱡᱮᱢᱚᱱ ᱵᱟᱦᱟ ᱠᱚ ᱢᱚᱡᱽ ᱢᱚᱡᱽ ᱟᱨ ᱫᱟᱨᱮ ᱠᱚᱦᱚᱸ ᱟᱨ ᱦᱮᱢᱟᱞ ᱫᱤᱱ ᱫᱚ ᱢᱚᱡᱽ ᱜᱮ ᱮᱱᱛᱮ